ᱡᱤᱨᱟᱹᱣ ᱚᱠᱛᱚ ᱱᱚᱝᱠᱟ ᱠᱟᱛᱮᱧ ᱯᱟᱨᱚᱢᱟ ᱱᱟᱦᱟᱜᱽ ᱫᱚ ᱟᱯᱬᱮᱭᱟᱜ ᱡᱟᱦᱟᱸ ᱩᱭᱦᱟᱹᱨ ᱥᱮ ᱪᱤᱱᱛᱟᱹ ᱠᱚ ᱱᱚᱣᱟ ᱮᱯᱮᱢ ᱪᱟᱯᱟᱞ ᱨᱮᱦᱚᱸ ᱥᱳᱥᱟᱞ ᱥᱟᱹᱭᱤᱴ ᱨᱮ ᱮᱢ ᱜᱟᱱᱚᱜ ᱠᱟᱱᱟ ᱫᱤᱥᱚᱢ ᱦᱚᱲ ᱛᱟᱞᱟᱨᱮ ᱥᱚᱫᱚᱨᱚᱜᱼᱟ ᱚᱱᱟ ᱫᱟᱨᱟᱭᱛᱮ ᱚᱱᱟ ᱠᱷᱟᱹᱛᱤᱨ ᱡᱤᱨᱟᱹᱣ ᱚᱠᱛᱚ ᱨᱮ ᱯᱷᱮᱥᱵᱩᱠ ᱣᱟᱴᱥᱮᱯ ᱴᱩᱭᱴᱟᱨ ᱡᱟᱦᱟᱸ ᱛᱤᱱᱟᱹᱜ ᱥᱟᱭᱤᱴ ᱢᱮᱱᱟᱜᱼᱟ ᱱᱚᱣᱟ ᱠᱚᱨᱮᱜ ᱡᱟᱦᱟᱸ ᱩᱭᱦᱟᱹᱨ ᱚᱱᱟ ᱨᱮ ᱚᱞ ᱠᱟᱛᱮ ᱯᱟᱨᱥᱟᱞ ᱦᱩᱭᱩᱜᱼᱟ ᱟᱨ ᱫᱤᱥᱚᱢ ᱦᱚᱲ ᱠᱚ ᱵᱟᱰᱟᱭ ᱦᱚᱪᱚ ᱦᱩᱭᱩᱜᱼᱟ ᱚᱱᱟ ᱵᱟᱰᱟᱭᱛᱮ ᱟᱹᱰᱤ ᱦᱚᱲᱟᱜ ᱫᱚ ᱵᱷᱟᱹᱞᱟᱹᱭ ᱦᱩᱭ ᱠᱟᱱᱟ ᱥᱮ ᱡᱟᱦᱟᱸ ᱟᱛᱛᱨᱮ ᱠᱩᱠᱞᱤ ᱠᱚ ᱚᱸᱰᱮ ᱨᱮᱱᱟᱜ ᱚᱱᱟ ᱧᱟᱢᱚᱜ ᱠᱟᱱ ᱜᱮᱭᱟ ᱪᱮᱫ ᱞᱮᱠᱟ ᱫᱤᱥᱚᱢ ᱯᱷᱩᱨᱜᱟᱹᱞ ᱛᱟᱭᱚᱢ ᱦᱚᱸ ᱱᱤᱛᱚᱜ ᱡᱩᱫᱤᱧ ᱧᱮᱞᱟ ᱢᱚᱱᱮᱨᱮ ᱠᱩᱠᱞᱤ ᱱᱚᱣᱟᱜᱮ ᱛᱟᱦᱮᱱᱟ ᱡᱮ ᱥᱟᱱᱟᱢ ᱜᱮᱵᱚᱱ ᱞᱟᱹᱭᱫᱟ ᱦᱤᱱᱫᱩ ᱢᱩᱥᱞᱤᱢ ᱥᱤᱠᱷ ᱤᱥᱟᱭ ᱵᱷᱟᱭ ᱵᱷᱟᱭ ᱟᱨ ᱥᱟᱱᱟᱢ ᱠᱚᱣᱟᱜ ᱯᱟᱹᱨᱥᱤ ᱥᱟᱶᱛᱮ ᱡᱟᱦᱟᱸᱭ ᱡᱟᱹᱛᱤ ᱠᱚ ᱢᱮᱱᱟᱜ ᱠᱚᱣᱟ ᱮᱴᱟᱜ ᱮᱴᱟᱜ ᱠᱚᱫᱚ ᱟᱹᱰᱤ ᱞᱟᱦᱟᱱᱛᱤ ᱠᱟᱱᱟ ᱠᱚ ᱢᱮᱱᱞᱮᱠᱷᱟᱱ ᱥᱟᱱᱟᱢ ᱠᱚᱣᱟᱜ ᱨᱟᱡᱽ ᱟᱹᱨᱤ ᱢᱚᱪᱟ ᱨᱮᱫᱚ ᱱᱚᱣᱟ ᱠᱟᱛᱷᱟ ᱫᱚ ᱞᱟᱹᱭᱟᱹᱜᱼᱟ ᱡᱮ ᱟᱹᱫᱤᱵᱟᱹᱥᱤ ᱜᱮ ᱱᱚᱣᱟ ᱫᱤᱥᱚᱢ ᱨᱮᱱ ᱫᱚ ᱯᱳᱭᱞᱳ ᱢᱟᱹᱞᱤᱠ ᱠᱟᱱᱟ ᱠᱚ ᱢᱮᱱ ᱞᱮᱠᱷᱟᱱ ᱟᱹᱰᱤ ᱦᱟᱦᱟᱲᱟᱜ ᱜᱮ ᱡᱩᱫᱤᱵᱚᱱ ᱧᱮᱞᱟ ᱱᱤᱛ ᱦᱟᱹᱵᱤᱡ ᱦᱚᱸ ᱡᱟᱦᱟᱸ ᱛᱤᱱᱟᱹᱜ ᱜᱮ ᱰᱮᱯᱩᱴᱮᱥᱮᱱ ᱥᱩᱫᱩ ᱵᱮᱝᱜᱚᱞ ᱥᱩᱢᱩᱱ ᱫᱚ ᱵᱟᱝ ᱛᱤᱱᱟᱹᱜ ᱵᱚᱞᱮ ᱵᱷᱟᱨᱚᱛ ᱵᱚᱨᱥᱚ ᱨᱮ ᱟᱹᱫᱤᱵᱟᱹᱥᱤ ᱜᱟᱛᱟᱠ ᱨᱮᱱ ᱦᱚᱲ ᱜᱮ ᱰᱮᱯᱩᱴᱮᱥᱚᱱ ᱠᱚ ᱮᱢᱟ ᱱᱟᱱᱟᱦᱩᱱᱟᱹᱨ ᱚᱡᱮ ᱪᱮᱛᱟᱱ ᱨᱮ ᱢᱮᱱᱠᱷᱟᱱ ᱪᱮᱫᱟᱜ ᱯᱚᱸᱪᱟᱛᱛᱚᱨ ᱵᱚᱪᱷᱚᱨ ᱯᱟᱨᱚᱢ ᱛᱟᱦᱞᱮ ᱫᱚ ᱪᱮᱫ ᱛᱟᱦᱚᱞᱮ ᱱᱚᱝᱠᱟ ᱠᱟᱹᱢᱤ ᱦᱩᱭᱱᱟ ᱟᱹᱫᱤᱵᱟᱹᱥᱤ ᱠᱚ ᱪᱮᱛᱟᱱ ᱱᱚᱣᱟ ᱠᱚ ᱩᱭᱦᱟᱹᱨ ᱠᱟᱛᱮ ᱢᱟᱱᱮ ᱟᱹᱰᱤ ᱢᱚᱱᱮ ᱠᱟᱹᱦᱤᱥᱚᱜᱼᱟ ᱚᱱᱟ ᱠᱷᱟᱹᱛᱤᱨ ᱥᱳᱥᱟᱞ ᱢᱤᱰᱤᱭᱟᱨᱮ ᱚᱞ ᱠᱟᱛᱮ ᱠᱩᱞ ᱦᱩᱭᱩᱜᱼᱟ ᱡᱮ ᱪᱮᱫᱟᱜ ᱡᱮ ᱥᱟᱹᱨᱤᱜᱮ ᱟᱵᱚ ᱱᱚᱣᱟ ᱫᱤᱥᱚᱢ ᱨᱮ ᱯᱷᱩᱨᱜᱟᱹᱞ ᱢᱮᱱᱟᱜ ᱵᱚᱱᱟ ᱥᱮ ᱠᱷᱟᱛᱟ ᱠᱚᱞᱚᱢ ᱨᱮᱜᱮ ᱥᱩᱫᱷᱩ ᱯᱷᱩᱨᱜᱟᱹᱞ ᱠᱟᱱᱟ ᱵᱚᱱ ᱟᱨ ᱟᱹᱫᱤᱵᱟᱹᱥᱤ ᱢᱩᱫᱽᱨᱮ ᱡᱚᱫᱚ ᱧᱮᱞᱚᱜᱼᱟ ᱱᱤᱛᱚᱜ ᱡᱟᱹᱥᱛᱤ ᱠᱟᱭᱛᱮ ᱡᱟᱦᱟᱸ ᱛᱤᱱᱟᱹᱜ ᱰᱮᱯᱩᱴᱮᱥᱮᱱ ᱠᱚ ᱮᱢ ᱫᱟᱠᱚ ᱡᱟᱦᱟᱸ ᱛᱤᱱᱟᱹᱜ ᱜᱟᱛᱟᱠ ᱠᱚᱨᱮ ᱜᱮ ᱚᱱᱟ ᱫᱚ ᱠᱩᱢᱩᱫ ᱨᱮᱫᱚ ᱵᱮᱥᱤᱨ ᱵᱷᱟᱜᱽ ᱜᱮ ᱥᱟᱱᱛᱟᱲ ᱠᱚ ᱧᱮᱞᱚᱜ ᱠᱟᱱᱟ ᱟᱠᱚᱣᱟ ᱡᱟᱦᱟᱸ ᱯᱟᱹᱨᱥᱤ ᱢᱮᱱᱟᱜᱼᱟ ᱥᱟᱱᱛᱟᱲᱤ ᱚᱱᱟ ᱨᱮᱱᱟᱜ ᱡᱟᱦᱟᱸ ᱞᱤᱯᱤ ᱚᱱᱟ ᱚᱞ ᱪᱤᱠᱤ ᱚᱱᱟ ᱱᱤᱛᱦᱚᱸ ᱡᱚᱛᱷᱟ ᱡᱷᱚᱛᱚ ᱡᱟᱭᱜᱟᱨᱮ ᱴᱷᱟᱶ ᱵᱟᱭ ᱧᱟᱢ ᱠᱟᱫᱟ ᱱᱚᱣᱟ ᱴᱷᱟᱶ ᱯᱟᱱᱛᱮ ᱞᱟᱹᱜᱤᱫ ᱵᱟᱨᱮ ᱵᱟᱨ ᱰᱮᱯᱩᱰᱮᱥᱮᱱ ᱮᱢ ᱛᱮᱜᱮ ᱢᱮᱱᱟᱜ ᱠᱚᱣᱟ ᱧᱮᱞᱚᱜ ᱠᱟᱱᱟ ᱥᱚᱨᱠᱟᱨ ᱦᱚᱸ ᱞᱟᱹᱭᱮᱜ ᱜᱮᱭᱟᱭ ᱡᱮ ᱦᱮᱸ ᱥᱟᱱᱟᱢᱜᱤᱧ ᱠᱟᱹᱢᱤ ᱠᱟᱹᱱᱟᱹᱧ ᱥᱚᱵ ᱜᱮ ᱠᱟᱹᱢᱤ ᱠᱟᱱᱟ ᱧᱮᱞ ᱞᱮᱠᱷᱟᱱ ᱩᱱᱟᱹᱜ ᱫᱤᱱ ᱦᱩᱭᱱᱟ ᱱᱤᱛᱚᱜ ᱦᱚᱸ ᱵᱟᱝ ᱥᱮᱞᱮᱫ ᱠᱟᱱᱟ ᱱᱟᱯᱟᱭ ᱱᱟᱯᱟᱭ ᱴᱷᱟᱶ ᱨᱮ ᱯᱟᱹᱨᱥᱤ ᱟᱨ ᱪᱤᱠᱤ ᱚᱱᱟ ᱠᱚ ᱧᱮᱞ ᱠᱟᱛᱮᱜ ᱟᱹᱰᱤ ᱫᱩᱠ ᱜᱮ ᱟᱴᱟᱨᱚᱜᱼᱟ ᱚᱱᱟᱛᱮ ᱡᱤᱨᱟᱹᱜ ᱚᱠᱛᱚ ᱥᱳᱥᱟᱞ ᱢᱤᱰᱤᱭᱟ ᱨᱮᱜᱮ ᱡᱟᱦᱟᱸ ᱢᱚᱱᱮ ᱨᱮᱱᱟᱜ ᱦᱤᱫᱤᱡ ᱚᱱᱟ ᱚᱞ ᱠᱟᱛᱮ ᱯᱟᱨᱥᱟᱞ ᱵᱟᱲᱟᱭ ᱛᱮ ᱱᱚᱣᱟ ᱜᱮ